ᱤᱧᱟᱹᱜ ᱴᱚᱴᱷᱟᱨᱮ ᱟᱭᱢᱟ ᱞᱮᱠᱟᱱ ᱡᱟᱹᱛᱤ ᱜᱮ ᱢᱮᱱᱟᱜ ᱠᱚᱣᱟ ᱡᱮᱢᱚᱱ ᱢᱩᱥᱞᱟᱹ ᱠᱚ ᱛᱟᱨᱯᱚᱨᱮ ᱫᱤᱠᱩ ᱠᱚ ᱵᱟᱸᱵᱽᱲᱮ ᱠᱚ ᱟᱨᱦᱚᱸ ᱟᱭᱢᱟ ᱞᱮᱠᱟᱱ ᱦᱟᱹᱰᱤ ᱠᱚ ᱰᱚᱢ ᱠᱚ ᱟᱭᱢᱟ ᱞᱮᱠᱟᱱ ᱡᱟᱹᱛᱤ ᱠᱚᱜᱮ ᱢᱮᱱᱟᱜ ᱠᱚᱣᱟ ᱛᱚᱵᱮ ᱩᱱᱠᱩ ᱥᱟᱶᱛᱮ ᱜᱟᱞᱢᱟᱨᱟᱣ ᱫᱚ ᱥᱚᱢᱚᱭ ᱫᱚ ᱵᱚᱞᱮ ᱱᱚᱼᱚ ᱱᱚᱝᱠᱟᱜᱮ ᱡᱮ ᱤᱥᱠᱩᱞ ᱨᱮ ᱪᱟᱞᱟᱜ ᱥᱚᱢᱚᱭᱨᱮ ᱚᱸᱰᱮ ᱜᱮ ᱧᱟᱯᱟᱢ ᱦᱩᱭᱩᱜ ᱠᱟᱱᱟ ᱜᱟᱞᱢᱟᱨᱟᱣ ᱦᱩᱭᱩᱜ ᱠᱟᱱᱟ ᱱᱚᱝᱠᱟ ᱞᱮᱠᱟᱛᱮ ᱡᱳᱜᱟᱡᱳᱜ ᱦᱩᱭᱩᱜ ᱠᱟᱱᱟ ᱥᱮ ᱯᱷᱳᱱ ᱠᱟᱛᱮᱜ ᱦᱚᱸ ᱡᱳᱜᱟᱡᱳᱜᱽ ᱦᱩᱭᱩᱜ ᱠᱟᱱᱟ ᱡᱟᱸᱦᱟᱭ ᱫᱚ ᱟᱹᱰᱤᱜᱮ ᱯᱚᱨᱤᱪᱤᱛᱚ ᱦᱮᱱᱟᱜ ᱠᱚᱣᱟ ᱥᱮ ᱛᱟᱲᱟᱢ ᱦᱚᱲ ᱨᱮᱦᱚᱸ ᱱᱚᱝᱠᱟᱜᱮ ᱯᱚᱨᱤᱪᱚᱭ ᱫᱚ ᱦᱩᱭᱩᱜ ᱠᱟᱱᱟ ᱥᱮ ᱡᱳᱜᱟᱡᱳᱜᱽ ᱫᱚ ᱦᱩᱭᱩᱜ ᱠᱟᱱᱟ